ᱟᱞᱮ ᱱᱚᱣᱟ ᱠᱚᱨᱮᱫ ᱢᱮᱱᱟᱜ ᱠᱚᱣᱟ ᱟᱭᱢᱟ ᱨᱚᱠᱚᱢ ᱪᱮᱬᱮ ᱡᱮᱢᱚᱱ ᱠᱟᱹᱦᱩ ᱪᱮᱬᱮ ᱠᱤᱥᱱᱤ ᱪᱮᱬᱮ ᱜᱷᱟᱣᱲᱟ ᱪᱮᱬᱮ ᱦᱤᱸᱥᱩ ᱪᱮᱬᱮ ᱟᱨ ᱯᱚᱛᱟᱢ ᱪᱮᱬᱮ ᱰᱟᱹᱠ ᱪᱮᱬᱮ ᱯᱤᱭᱳ ᱪᱮᱬᱮ ᱟᱨ ᱪᱮᱬᱮ ᱢᱮᱱᱟᱜ ᱠᱚᱣᱟ ᱡᱟᱛᱮ ᱠᱚᱨᱮᱫ ᱤᱧᱫᱩᱧ ᱠᱩᱥᱤ ᱟᱠᱚᱣᱟ ᱯᱤᱩᱳ ᱪᱮᱬᱮ ᱯᱤᱭᱳ ᱪᱮᱬᱮ ᱟᱹᱰᱤ ᱛᱮᱫ ᱢᱚᱡᱽ ᱠᱚ ᱧᱮᱞᱚᱜᱚᱜᱼᱟ ᱢᱚᱡᱽᱜᱮ ᱥᱟᱥᱟᱝ ᱜᱮ ᱨᱚᱝ ᱛᱟᱠᱚ ᱟᱨ ᱢᱚᱡᱽ ᱜᱮᱠᱚ ᱨᱟᱜᱽᱼᱟ ᱫᱟᱨᱮ ᱨᱮᱠᱚ ᱩᱞ ᱫᱟᱨᱮ ᱢᱮᱱᱟᱜᱼᱟ ᱩᱞ ᱫᱟᱨᱮ ᱨᱮᱠᱚ ᱛᱩᱠᱟᱹᱭᱟ ᱩᱞ ᱫᱟᱨᱮ ᱨᱮᱠᱚ ᱛᱩᱠᱟᱹᱭᱟ ᱩᱞ ᱫᱟᱨᱮ ᱨᱮᱠᱚ ᱛᱟᱦᱮᱱᱟ ᱟᱨ ᱚᱱᱟᱛᱮ ᱯᱤᱭᱳ ᱪᱮᱬᱮ ᱫᱚ ᱟᱹᱰᱤ ᱛᱮᱫ ᱠᱩᱥᱤᱭᱟᱠᱚᱣᱟ ᱢᱚᱡᱽ ᱜᱮ ᱨᱚᱝ ᱠᱚ ᱧᱮᱞᱚᱜ ᱛᱟᱠᱚᱣᱟ ᱥᱟᱥᱟᱝ ᱜᱮ ᱨᱚᱝ